ᱦᱮᱞᱳ ᱟᱢ ᱜᱟᱹᱰᱤ ᱰᱨᱟᱭᱵᱷᱟᱨ ᱵᱟᱹᱵᱩ ᱢᱮᱱᱫᱟᱢ ᱤᱧ ᱟᱢᱟᱜ ᱜᱟᱹᱰᱤᱨᱮ ᱵᱮᱜᱽ ᱤᱧ ᱦᱤᱲᱤᱧ ᱦᱚᱴᱚ ᱠᱟᱫᱟ ᱧᱮᱞ ᱢᱮᱥᱮ ᱢᱮᱱᱟᱜ ᱠᱟᱫᱟ ᱥᱮ ᱵᱟᱝ ᱟᱢᱟᱜ ᱵᱮᱜᱽ ᱨᱮᱜᱮᱧ ᱟᱢᱟᱜ ᱜᱟᱹᱰᱤ ᱨᱮᱜᱮᱧ ᱫᱤᱥᱟᱹᱭᱫᱟ ᱮᱴᱟᱜ ᱨᱮᱫᱚ ᱵᱟᱹᱧ ᱫᱚᱦᱚ ᱠᱟᱫᱟ ᱟᱢᱟᱜ ᱜᱟᱹᱰᱤ ᱨᱮᱜᱤᱧ ᱫᱤᱥᱟᱹᱭᱫᱟ ᱦᱤᱲᱤᱧ ᱞᱮᱠᱟ ᱜᱮ ᱧᱮᱞ ᱢᱮᱥᱮ ᱢᱮᱱᱟᱜ ᱠᱟᱫᱟ ᱥᱮ ᱵᱟᱝ ᱡᱮ ᱮᱴᱟᱜ ᱨᱮᱫᱚ ᱵᱟᱹᱧ ᱫᱚᱦᱚ ᱠᱟᱫᱟ ᱟᱢᱟᱜ ᱜᱟᱹᱰᱤ ᱨᱮᱜᱮ ᱟᱭᱢᱟ ᱫᱟᱢ ᱛᱮᱧ ᱠᱤᱨᱤᱧ ᱠᱟᱫᱟ ᱚᱱᱟ ᱵᱮᱜᱽ ᱫᱚ ᱫᱚᱢᱮ ᱫᱟᱢ ᱨᱮᱱᱟᱜ ᱫᱚ ᱵᱟᱝ ᱯᱚᱭᱥᱟ ᱛᱟᱦᱮᱱᱟ ᱛᱚᱵᱮ ᱛᱚᱢ ᱠᱤᱨᱤᱧᱟ ᱯᱚᱭᱥᱟ ᱵᱟᱝ ᱠᱷᱟᱡ ᱫᱚ ᱪᱤᱠᱟ ᱠᱤᱨᱤᱧᱟᱢ ᱟᱨ ᱨᱮᱸᱜᱮᱡ ᱚᱲᱟᱜ ᱨᱮᱱ ᱠᱩᱲᱤ ᱠᱟᱹᱱᱟᱹᱧ ᱵᱟᱹᱧ ᱠᱤᱨᱤᱧ ᱫᱟᱲᱮᱭᱟᱜᱼᱟ ᱚᱱᱟ ᱵᱮᱜᱽ ᱫᱚ ᱮᱢ ᱠᱟᱹᱛᱤᱧ ᱢᱮ ᱛᱚᱵᱮ ᱤᱧ ᱦᱟᱸᱜ ᱪᱟᱞᱟᱜ ᱠᱟᱱᱟ ᱦᱟᱸᱜ ᱟᱢ ᱚᱠᱟᱨᱮ ᱢᱮᱱᱟᱜ ᱠᱟᱜ ᱢᱮᱭᱟ ᱤᱧ ᱪᱟᱞᱟᱜ ᱠᱟᱹᱱᱟᱹᱧ ᱦᱟᱸᱜ ᱚᱸᱰᱮᱜᱮ ᱤᱧ ᱪᱟᱞᱟᱜ ᱠᱟᱹᱱᱟᱹᱧ ᱚᱸᱰᱮ ᱜᱮ ᱛᱟᱦᱮᱸ ᱦᱟᱛᱟᱲᱚᱜ ᱢᱮ ᱤᱧ ᱦᱟᱸᱜ ᱤᱧ ᱤᱧᱟᱹᱜ ᱵᱮᱜᱽ ᱤᱧ ᱦᱟᱛᱟᱣ ᱠᱮᱜ ᱜᱮ ᱦᱟᱸᱜ